ᱦᱮᱸ ᱤᱧᱫᱚ ᱡᱷᱟᱹᱞ ᱯᱟᱭᱨᱟᱜ ᱫᱚ ᱵᱟᱹᱧ ᱪᱟᱞᱟᱜᱼᱟ ᱥᱮ ᱵᱟᱹᱧ ᱪᱟᱞᱟᱜᱼᱟ ᱡᱷᱟᱹᱞ ᱫᱚ ᱤᱧᱫᱚ ᱚᱲᱟᱜ ᱨᱮᱜᱮ ᱫᱟᱜ ᱞᱩ ᱟᱹᱜᱩ ᱠᱟᱛᱮᱫ ᱤᱧ ᱰᱟᱹᱵᱽᱨᱟᱹᱜᱼᱟ ᱥᱚᱲᱚᱠ ᱨᱮᱫᱚ ᱵᱟᱝ ᱵᱟᱦᱨᱮ ᱨᱮᱫᱚ ᱵᱟᱝ ᱢᱤᱫ ᱴᱷᱮᱱ ᱟᱞᱮᱭᱟᱜ ᱢᱤᱫᱴᱮᱱ ᱵᱮᱱᱟᱣ ᱠᱟᱫᱟᱞᱮ ᱯᱟᱭᱨᱟᱜ ᱡᱟᱭᱜᱟ ᱚᱸᱰᱮ ᱜᱮ ᱯᱟᱭᱨᱟᱜᱼᱟ ᱟᱨ ᱯᱟᱭᱨᱟ ᱥᱟᱯᱷᱟ ᱠᱟᱛᱮᱫ ᱢᱚᱡᱽ ᱜᱤᱧ ᱯᱷᱨᱮᱹᱥᱚᱜᱼᱟ ᱚᱠᱛᱮ ᱨᱮ ᱥᱮᱢᱯᱩ ᱥᱟᱵᱚᱱ ᱞᱟᱜᱟᱣ ᱠᱟᱛᱮᱫ ᱤᱧ ᱰᱟᱹᱵᱽᱨᱟᱹᱜᱼᱟ ᱟᱨ ᱚᱱᱟ ᱛᱟᱭᱚᱢ ᱤᱧᱫᱚ ᱢᱚᱡᱽ ᱜᱤᱧ ᱵᱩᱡᱷᱟᱹᱣᱟ ᱟᱨ ᱡᱷᱟᱹᱞ ᱯᱟᱭᱨᱟᱜ ᱥᱚᱲᱚᱠ ᱥᱮ ᱯᱟᱹᱨᱠᱟᱹᱣ ᱚᱠᱛᱚ ᱟᱢ ᱫᱚ ᱪᱮᱫᱟᱜ ᱤᱧᱫᱚ ᱵᱟᱹᱧ ᱪᱟᱞᱟᱜᱼᱟ ᱪᱟᱞᱟᱜ ᱠᱟᱹᱱᱟᱹᱧ ᱟᱫᱚ ᱚᱱᱟ ᱤᱭᱟᱹᱛᱮ ᱤᱧ ᱫᱚᱧ ᱟᱹᱰᱤ ᱞᱟᱸᱜᱟᱧ ᱟᱹᱭᱠᱟᱹᱣᱟ ᱟᱹᱰᱤ ᱟᱸᱥ ᱠᱟᱛᱮᱫ ᱤᱧ ᱟᱹᱭᱠᱟᱹᱣᱟ ᱟᱨ ᱯᱟᱭᱨᱟᱜ ᱞᱟᱦᱟᱨᱮ ᱤᱧᱫᱚ ᱪᱮᱫ ᱫᱟᱠᱟ ᱫᱚ ᱵᱟᱹᱧ ᱡᱚᱢᱟ ᱪᱮᱫᱟᱜ ᱯᱟᱭᱨᱟᱜ ᱞᱟᱦᱟᱨᱮ ᱫᱟᱠᱟᱧ ᱡᱚᱢ ᱞᱮᱠᱷᱟᱱ ᱞᱟᱡ ᱠᱚ ᱢᱚᱡᱽ ᱵᱟᱝ ᱟᱹᱭᱠᱟᱹᱜᱼᱟ ᱥᱮ ᱟᱢᱵᱚᱞ ᱜᱮᱥ ᱦᱚᱸ ᱦᱩᱭᱩᱜᱼᱟ ᱟᱨ ᱡᱚᱢ ᱞᱟᱦᱟᱨᱮ ᱰᱟᱹᱵᱽᱨᱟᱹ ᱮᱠᱟᱞ ᱜᱮ ᱵᱟᱝ ᱢᱚᱡᱟ ᱯᱟᱭᱨᱟᱜ ᱦᱚᱸ ᱵᱟᱝ ᱢᱚᱡᱟ ᱢᱮᱱᱠᱷᱟᱱ ᱡᱚᱢ ᱞᱟᱦᱟᱨᱮ ᱫᱚ ᱚᱱᱟ ᱠᱷᱚᱱ ᱞᱟᱦᱟᱨᱮ ᱯᱟᱭᱨᱟ ᱥᱟᱯᱷᱟ ᱠᱟᱛᱮᱫ ᱡᱚᱢ ᱡᱤᱨᱟᱹᱣ ᱠᱟᱛᱮᱫ ᱜᱤᱛᱤᱡ ᱫᱩᱲᱩᱵ ᱠᱟᱛᱮᱫ ᱛᱤᱱᱟᱹᱜ ᱱᱟᱯᱟᱭ ᱵᱩᱡᱷᱟᱹᱜᱼᱟ ᱟᱨ ᱯᱟᱭᱨᱟ ᱞᱟᱦᱟᱨᱮ ᱡᱚᱢ ᱠᱟᱛᱮᱫ ᱫᱚ ᱢᱚᱡᱽ ᱵᱟᱝ ᱵᱩᱡᱷᱟᱹᱜᱼᱟ ᱟᱨ ᱯᱟᱭᱨᱟ ᱛᱟᱭᱚᱢ ᱦᱮᱡ ᱠᱟᱛᱮᱫ ᱥᱩᱱᱩᱢ ᱠᱚ ᱚᱡᱚᱜ ᱠᱟᱛᱮᱫ ᱢᱤᱫ ᱜᱷᱟᱹᱲᱤᱡ ᱫᱩᱲᱩᱵ ᱡᱤᱨᱟᱹᱣ ᱠᱟᱛᱮᱫ ᱜᱚᱜᱚ ᱥᱮ ᱵᱟᱹᱦᱩ ᱜᱤᱫᱽᱨᱟᱹᱧ ᱫᱟᱠᱟ ᱠᱚᱭ ᱠᱟᱛᱤᱧ ᱡᱚᱢᱟ ᱚᱱᱟ ᱫᱚ ᱟᱹᱰᱤ ᱢᱚᱡᱽ ᱥᱚᱱᱛᱚᱨ ᱛᱟᱦᱮᱱ ᱞᱟᱹᱠᱛᱤ ᱞᱮᱠᱟᱧ ᱢᱚᱡᱽ ᱛᱮᱞᱤᱧ ᱛᱟᱦᱮᱱᱟ ᱟᱨ ᱡᱚᱢ ᱠᱟᱛᱮᱫ ᱡᱟᱹᱯᱤᱫ ᱡᱤᱨᱟᱹᱣ ᱠᱟᱛᱮᱫ ᱟᱹᱰᱤ ᱢᱚᱡᱽ ᱜᱮ ᱵᱩᱡᱷᱟᱹᱜᱼᱟ